ᱮᱱᱮᱡ ᱥᱮᱨᱮᱧ ᱠᱚᱛᱚ ᱮᱱᱮᱡ ᱥᱮᱨᱮᱧ ᱠᱚᱫᱚ ᱡᱚᱛᱚ ᱞᱮᱠᱟᱱᱟᱜ ᱥᱴᱟᱭᱤᱞ ᱜᱤᱧ ᱠᱩᱥᱤᱭᱟᱜᱼᱟ ᱫᱚᱝ ᱮᱱᱮᱡ ᱞᱟᱸᱜᱽᱲᱮ ᱮᱱᱮᱡ ᱫᱩᱨᱩᱢᱡᱷᱟᱜ ᱮᱱᱮᱡ ᱠᱚ ᱡᱚᱛᱚ ᱮᱱᱮᱡ ᱜᱤᱧ ᱵᱟᱲᱟᱭᱟ ᱮᱱᱮᱡ ᱦᱚᱸᱧ ᱠᱩᱥᱤᱭᱟᱜᱼᱟ ᱢᱟᱱᱮ ᱵᱟᱯᱞᱟ ᱵᱤᱦᱟᱹ ᱠᱚ ᱦᱩᱭ ᱵᱟᱲᱟ ᱞᱮᱱᱠᱷᱟᱱ ᱵᱟᱯᱞᱟ ᱵᱤᱦᱟᱹ ᱠᱚ ᱦᱩᱭ ᱵᱟᱲᱟ ᱞᱮᱱᱠᱷᱟᱱ ᱪᱟᱞᱟᱜ ᱜᱤᱭᱟᱹᱧ ᱪᱟᱞᱟᱣ ᱠᱟᱛᱮᱫ ᱮᱱᱮᱡ ᱫᱚ ᱟᱹᱰᱤᱧ ᱠᱩᱥᱤᱭᱟᱜᱼᱟ ᱮᱱᱮᱡ ᱥᱮᱨᱮᱧ ᱫᱚ ᱢᱟᱱᱮ ᱟᱹᱰᱤᱧ ᱠᱩᱥᱤᱭᱟᱜᱼᱟ ᱢᱟᱱᱮ ᱵᱟᱯᱞᱟ ᱠᱚᱨᱤᱧ ᱪᱟᱞᱟᱣ ᱞᱮᱱᱠᱷᱟᱱ ᱢᱟᱱᱮ ᱩᱥᱟᱹᱨᱟ ᱵᱟᱠᱚ ᱥᱮᱨᱮᱧ ᱜᱚᱫ ᱞᱮᱠᱷᱟᱱ ᱤᱧ ᱮᱦᱚᱵᱟ ᱥᱮᱨᱮᱧ ᱟᱨ ᱡᱩᱫᱤ ᱠᱚ ᱮᱦᱚᱵ ᱞᱮᱠᱷᱟᱱ ᱛᱚ ᱡᱚᱛᱚᱡᱚ ᱥᱮᱨᱮᱧ ᱤᱧ ᱵᱩᱡᱷᱟᱹᱣ ᱞᱮᱠᱷᱟᱱ ᱟᱸᱡᱚᱢ ᱞᱮᱠᱷᱟᱱ ᱤᱧ ᱡᱟᱦᱟᱱᱟᱜ ᱱᱤᱭᱮ ᱠᱚ ᱥᱮᱨᱮᱧ ᱮᱫᱟ ᱢᱟᱱᱮᱧ ᱥᱮᱨᱮᱧ ᱜᱚᱲᱚ ᱟᱠᱚᱣᱟ ᱵᱟᱝ ᱫᱚ ᱵᱟᱝ ᱥᱮᱨᱮᱧ ᱜᱚᱲᱚ ᱟᱠᱚᱣᱟᱹᱧ ᱟᱹᱰᱤᱜᱤᱧ ᱠᱩᱥᱤᱭᱟᱜᱼᱟ ᱮᱱᱮᱡ ᱥᱮᱨᱮᱧ ᱟᱹᱰᱤ ᱢᱟ ᱠᱩᱥᱤ ᱢᱟᱧ ᱠᱩᱥᱤᱭᱟᱜ ᱛᱟᱨᱯᱚᱨᱮ ᱟᱵᱟᱨ ᱚᱲᱟᱜ ᱠᱚᱨᱮᱧ ᱛᱟᱦᱮᱱ ᱨᱮᱦᱚᱸ ᱚᱲᱟᱜ ᱠᱚᱨᱮᱧ ᱛᱟᱦᱮᱱ ᱨᱮᱦᱚᱸ ᱢᱟᱱᱮ ᱥᱮᱨᱮᱧ ᱡᱟᱦᱟᱱᱟᱜ ᱠᱟᱹᱢᱤ ᱠᱟᱹᱢᱤ ᱛᱩᱞᱩᱡ ᱜᱮ ᱥᱮᱨᱮᱧᱟ ᱠᱩᱥᱤᱣᱟᱜ ᱟᱹᱧ ᱮᱱᱮᱡ ᱥᱮᱨᱮᱧ ᱟᱹᱰᱤ ᱠᱟᱡᱟᱠ ᱜᱮ ᱮᱱᱮᱡ ᱥᱮᱨᱮᱧ ᱫᱩᱧ ᱠᱩᱥᱤᱣᱟᱜᱼᱟ ᱢᱟᱱᱮ ᱚᱬᱦᱮ ᱥᱮᱨᱮᱧ ᱡᱟᱦᱟᱱᱟᱜ ᱥᱮᱨᱮᱧ ᱜᱮ ᱢᱟᱱᱮ ᱥᱮᱨᱮᱧ ᱵᱚᱞᱛᱮ ᱫᱚ ᱟᱹᱰᱤ ᱡᱳᱨ ᱤᱧ ᱠᱩᱥᱤᱣᱟᱜᱼᱟ ᱮᱱᱮᱡ ᱥᱮᱨᱮᱧ ᱥᱮᱨᱮᱧ ᱵᱚᱞᱛᱮ ᱫᱚ ᱡᱚᱛᱜᱤᱧ ᱠᱩᱥᱤᱣᱟᱜᱼᱟ ᱟᱨ ᱥᱮᱨᱮᱧ ᱜᱚᱲᱚ ᱟᱠᱚ ᱜᱤᱭᱟᱹᱧ ᱥᱮᱨᱮᱧ ᱦᱚᱸ ᱢᱟᱱᱮ ᱮᱱᱮᱡ ᱥᱮᱨᱮᱧ ᱫᱚ ᱟᱹᱰᱤᱜᱤᱧ ᱠᱩᱥᱤᱣᱟᱜᱼᱟ ᱠᱩᱥᱤ ᱫᱚ